ᱥᱟᱶᱟᱨ ᱥᱮᱵᱟ ᱫᱚ ᱯᱚᱥᱪᱤᱢ ᱵᱚᱨᱫᱷᱚᱢᱟᱱ ᱨᱮ ᱟᱹᱰᱤ ᱱᱟᱯᱟᱭ ᱵᱮᱵᱚᱥᱛᱟ ᱢᱮᱱᱟᱜᱼᱟ ᱵᱟᱰᱟᱭ ᱜᱮᱭᱟᱵᱚᱱ ᱠᱚᱢ ᱵᱮᱥᱤ ᱱᱚᱶᱟ ᱵᱮᱵᱚᱥᱛᱟ ᱫᱚ ᱵᱟᱨ ᱞᱮᱠᱟᱛᱮ ᱢᱮᱱᱟᱜᱼᱟ ᱢᱤᱫ ᱫᱚ ᱥᱚᱨᱠᱟᱨᱤ ᱯᱟᱦᱚᱴᱟ ᱠᱷᱚᱱ ᱟᱨ ᱢᱤᱫ ᱫᱚ ᱵᱮᱥᱚᱨᱠᱟᱨᱤ ᱯᱟᱦᱚᱴᱟ ᱠᱷᱚᱱ ᱟᱨ ᱡᱟᱦᱟᱸ ᱛᱤᱱᱟᱹᱜ ᱜᱮ ᱵᱚᱭᱮᱥᱟᱱ ᱦᱚᱲ ᱠᱚ ᱥᱮ ᱢᱟᱹᱱᱢᱤ ᱠᱚ ᱡᱟᱦᱟᱸ ᱛᱤᱱᱟᱹᱜ ᱢᱮᱱᱟᱜ ᱠᱚᱣᱟ ᱟᱛᱳ ᱴᱚᱴᱷᱟᱨᱮ ᱡᱟᱹᱥᱛᱤ ᱠᱟᱭᱛᱮᱜᱮ ᱟᱵᱚ ᱫᱚ ᱥᱚᱨᱠᱟᱨᱤ ᱥᱟᱶᱟᱨ ᱥᱮᱵᱟ ᱨᱮᱜᱮ ᱵᱮᱵᱚᱥᱛᱟ ᱵᱚᱱ ᱧᱟᱢᱟ ᱪᱮᱫᱟᱜ ᱥᱮ ᱵᱮᱥᱚᱨᱠᱟᱨᱤ ᱨᱮ ᱫᱚ ᱚᱱᱠᱟ ᱠᱟᱹᱣᱰᱤ ᱵᱟᱹᱱᱩᱜ ᱠᱷᱟᱹᱛᱤᱨ ᱛᱮ ᱚᱱᱠᱟᱱᱟᱜ ᱨᱮᱫᱚ ᱡᱟᱦᱟᱸᱭᱟᱜ ᱠᱟᱹᱣᱰᱤ ᱢᱮᱱᱟᱜᱼᱟ ᱚᱱᱠᱟᱱ ᱠᱚ ᱨᱮᱱ ᱵᱚᱭᱮᱥᱠᱚᱣᱟᱱ ᱦᱚᱲ ᱜᱮᱠᱚ ᱪᱟᱞᱟᱜ ᱛᱮ ᱢᱮᱱᱞᱮᱠᱷᱟᱱ ᱵᱟᱲᱟᱭ ᱜᱮᱭᱟᱵᱚᱱ ᱥᱟᱱᱟᱢ ᱠᱚᱜᱮ ᱚᱠᱛᱚ ᱱᱟᱹᱯᱤᱛ ᱟᱹᱰᱤᱜᱮ ᱦᱚᱲᱢᱚ ᱨᱮᱱᱟᱜ ᱡᱟᱦᱟᱸ ᱫᱟᱲᱮ ᱢᱮᱱᱟᱜᱼᱟ ᱧᱮᱞᱮᱞ ᱫᱟᱲᱮ ᱠᱟᱹᱢᱤ ᱨᱮᱱᱟᱜ ᱫᱟᱲᱮ ᱚᱱᱟ ᱫᱚ ᱵᱚᱭᱮᱥ ᱦᱩᱭ ᱞᱮᱱᱠᱷᱟᱱ ᱠᱟᱹᱡ ᱠᱟᱹᱡᱛᱮ ᱠᱚᱢᱛᱮ ᱪᱟᱞᱟᱜᱼᱟ ᱠᱟᱹᱢᱤ ᱨᱮᱱᱟᱜ ᱫᱟᱲᱮ ᱦᱚᱸ ᱧᱮᱧᱮᱞ ᱨᱮᱱᱟᱜ ᱫᱟᱲᱮ ᱦᱚᱸ ᱟᱨ ᱡᱟᱦᱟᱸ ᱜᱚᱛᱚᱨ ᱚᱱᱟᱦᱚᱸ ᱪᱟᱵᱟᱜᱼᱟ ᱚᱱᱟ ᱠᱚ ᱧᱮᱞ ᱫᱟᱨᱟᱢ ᱞᱟᱹᱜᱤᱫ ᱚᱠᱛᱚ ᱱᱟᱹᱯᱤᱛ ᱨᱮ ᱚᱱᱠᱟᱱᱟᱜ ᱥᱮᱵᱟ ᱥᱮ ᱴᱷᱟᱶ ᱱᱚᱶᱟ ᱯᱚᱥᱪᱤᱢ ᱵᱚᱨᱫᱷᱚᱢᱟᱱ ᱨᱮ ᱟᱹᱰᱤ ᱱᱟᱯᱟᱭ ᱵᱮᱵᱚᱥᱛᱟ ᱦᱩᱭ ᱠᱟᱱᱟ ᱟᱞᱮ ᱯᱚᱥᱪᱤᱢ ᱵᱚᱨᱫᱷᱚᱢᱟᱱ ᱢᱩᱫᱽᱨᱮ ᱟᱞᱮ ᱱᱚᱸᱰᱮ ᱡᱮᱠᱮ ᱱᱚᱜᱚᱨ ᱥᱩᱨ ᱢᱤᱫ ᱡᱟᱭᱜᱟ ᱱᱚᱸᱰᱮ ᱢᱮᱱᱟᱜᱼᱟ ᱟᱥᱟᱱᱥᱳᱞ ᱥᱤᱴᱤᱨᱮ ᱢᱤᱫᱴᱮᱱ ᱢᱮᱱᱟᱜᱼᱟ ᱟᱨ ᱟᱞᱮ ᱨᱟᱱᱤᱜᱚᱧᱡᱽ ᱛᱷᱟᱱᱟ ᱥᱩᱨ ᱥᱩᱯᱩᱨ ᱢᱤᱫᱴᱮᱱ ᱢᱮᱱᱟᱜᱼᱟ